ᱦᱮᱞᱳ ᱦᱮᱞᱳ ᱦᱚᱸ ᱟᱹᱞᱤᱧ ᱵᱟᱲᱟᱭ ᱥᱟᱱᱟᱭᱮᱫ ᱞᱤᱧᱟᱹ ᱡᱮ ᱟᱵᱚ ᱥᱟᱱᱛᱟᱲ ᱠᱚ ᱡᱮ ᱚᱠᱟ ᱠᱚᱨᱮ ᱵᱚᱱ ᱵᱚᱸᱜᱟ ᱵᱳᱨᱳᱭᱟ ᱦᱮᱸ ᱦᱮᱸ ᱟᱪᱪᱷᱟ ᱟᱨ ᱚᱠᱟ ᱠᱚᱨᱮ ᱪᱤᱞᱤ ᱠᱚᱵᱚᱱ ᱵᱚᱸᱜᱟ ᱵᱳᱨᱳᱣᱟᱠᱚᱣᱟ

ᱟᱪᱪᱷᱟ ᱦᱳᱭ

ᱟᱪᱪᱷᱟ ᱦᱮᱸ ᱟᱪᱪᱷᱟ

ᱡᱟᱦᱟᱸ ᱵᱤᱱ ᱦᱳᱭ ᱡᱟᱦᱟᱸ ᱵᱤᱱ ᱞᱟᱹᱭ ᱠᱮᱜᱼᱟ ᱚᱲᱟᱜ ᱨᱮ ᱚᱲᱟᱜ ᱨᱮᱫᱚ ᱪᱤᱞᱤ ᱠᱚ ᱦᱟᱸᱜ

ᱴᱷᱤᱠᱜᱮᱭᱟ ᱚᱱᱟ ᱜᱮᱞᱤᱧ ᱠᱩᱞᱤ ᱧᱚᱜᱮᱫ ᱵᱤᱱ ᱛᱟᱦᱮᱸᱫ